ᱦᱮᱞᱳ ᱦᱮᱸ ᱪᱮᱫ ᱵᱤᱱ ᱞᱟᱹᱭᱮᱫ ᱛᱟᱦᱞᱮᱼᱟ ᱦᱮᱸ ᱫᱚᱠᱟᱱ ᱠᱟᱜ ᱞᱤᱧ ᱫᱚᱠᱟᱱ ᱫᱚ ᱥᱟᱢᱟᱱ ᱠᱚ ᱱᱤᱛᱚᱜ ᱫᱚ ᱪᱩᱲᱤᱼᱢᱟᱞᱟᱜᱮ ᱦᱟᱸᱜ ᱢᱮᱱᱟᱜᱼᱟ ᱟᱨ ᱱᱚᱱᱛᱮ ᱵᱟᱦᱟ ᱯᱷᱤᱛᱟᱹ ᱠᱚᱫᱚ ᱚᱱᱟ ᱠᱚᱫᱚ ᱵᱟᱹᱞᱤᱧ ᱟᱹᱜᱩ ᱟᱠᱟᱫᱟ ᱟᱫᱚ ᱪᱟᱞᱟᱜ ᱟᱹᱞᱤᱧ ᱦᱟᱸᱜ ᱟᱹᱜᱩᱭᱟᱞᱤᱧ ᱟᱨ ᱦᱚᱭᱛᱳ ᱠᱤᱪᱷᱩ ᱜᱟᱱ ᱫᱚᱞᱤᱧ ᱟᱹᱜᱩ ᱠᱟᱜᱼᱟ ᱟᱨ ᱠᱤᱪᱷᱩ ᱜᱟᱱ ᱦᱟᱸᱜ ᱟᱹᱣᱨᱤ ᱞᱤᱧ ᱟᱹᱜᱩ ᱪᱟᱵᱟᱭᱟ ᱛᱳ ᱤᱱᱟᱹ ᱟᱹᱜᱩᱭᱟ ᱟᱹᱜᱩ ᱞᱮᱠᱷᱟᱡ ᱱᱟᱞᱤᱧ ᱯᱷᱳᱱ ᱟᱹᱵᱤᱱᱟ ᱟᱨ ᱡᱩᱫᱤ ᱠᱤᱪᱷᱩ ᱜᱟᱱ ᱢᱮᱱᱟᱜᱼᱟ ᱟᱨ ᱡᱚᱫᱤᱢ ᱤᱫᱤ ᱦᱟᱛᱟᱲ ᱠᱷᱟᱱ ᱜᱟᱱᱚᱜ ᱜᱮᱭᱟ ᱦᱤᱡᱩᱜ ᱵᱤᱱ ᱟᱨ ᱵᱟᱠᱷᱟᱡ ᱫᱚ ᱚᱱᱮ ᱞᱤᱧ ᱞᱟᱹᱭ ᱟᱵᱮᱱ ᱠᱟᱱᱟ ᱯᱷᱳᱱ ᱟᱹᱵᱤᱱ ᱱᱟᱹᱞᱤᱧ ᱦᱟᱸᱜ ᱟᱹᱰᱤ ᱠᱤᱪᱷᱩ ᱵᱮᱱ ᱫᱚᱨᱠᱟᱨᱚᱜ ᱠᱟᱱᱟ ᱚᱱᱟ ᱦᱚᱨᱚᱜ ᱨᱮᱱᱟᱜ ᱠᱚ ᱦᱳᱭ ᱪᱩᱲᱤ ᱠᱚ ᱢᱟᱞᱟ ᱠᱚ ᱢᱮᱱᱟᱜᱼᱟ ᱟᱫᱚ ᱚᱱᱟ ᱠᱚᱨᱮᱱᱟᱜ ᱫᱟᱢ ᱠᱚᱦᱚᱸ ᱱᱟᱜ ᱤᱱᱠᱟᱹ ᱢᱮᱱᱟᱜ ᱜᱮᱭᱟ ᱦᱟᱸᱜ ᱯᱟᱜᱽᱨᱟ ᱠᱚ ᱢᱮᱱᱟᱜᱼᱟ ᱚᱱᱟᱠᱚ ᱢᱮᱱᱟᱜ ᱜᱮᱭᱟ ᱚᱱᱟ ᱠᱚᱨᱮᱱᱟᱜ ᱫᱟᱢ ᱠᱚᱦᱚᱸ ᱰᱷᱮᱨ ᱫᱚ ᱵᱟᱝᱼᱟ ᱤᱱᱠᱟᱹ ᱠᱚᱢ ᱥᱚᱢ ᱜᱮᱭᱟ ᱟᱨᱚ ᱦᱤᱱᱟᱹᱱᱤᱭᱟᱹ ᱠᱚᱫᱚ ᱢᱮᱱᱟᱜᱼᱟ ᱠᱞᱤᱯ ᱠᱚ ᱮᱢᱟᱱ ᱠᱚ ᱤᱱᱟᱹ ᱠᱚᱫᱚ ᱢᱮᱱᱟᱜᱼᱟ ᱚᱱᱟ ᱯᱷᱤᱛᱟᱹ ᱠᱚᱜᱮ ᱦᱟᱸᱜ ᱵᱟᱹᱞᱤᱧ ᱟᱹᱜᱩ ᱠᱟᱜᱼᱟ ᱚᱱᱟ ᱠᱚ ᱞᱤᱧ ᱟᱹᱜᱩᱭᱟ ᱦᱚᱭᱛᱳ ᱟᱨ ᱵᱟᱨᱥᱤᱧ ᱯᱚᱨᱮ ᱠᱷᱟᱱ ᱜᱮᱦᱟᱸᱜ ᱞᱤᱧ ᱟᱹᱜᱩᱭᱟ ᱦᱟᱸᱜ ᱱᱤᱛᱚᱜ ᱞᱤᱧ ᱦᱚᱨᱚᱵᱚᱨᱚ ᱜᱮᱞᱤᱧ ᱵᱩᱡᱷᱟᱹᱣᱮᱫᱼᱟ ᱢᱟᱱᱮ ᱠᱟᱹᱡ ᱥᱚᱢᱚᱭ ᱵᱟᱹᱞᱤᱧ ᱧᱟᱢᱮᱫᱼᱟ ᱥᱚᱢᱚᱭ ᱠᱚᱞᱤᱧ ᱧᱟᱢ ᱞᱮᱠᱷᱟᱱ ᱦᱟᱸᱜ ᱟᱹᱜᱩᱭᱟ ᱱᱟᱜᱷ ᱦᱮᱸ ᱫᱟᱢ ᱠᱚᱫᱚᱞᱤᱧ ᱫᱟᱢ ᱟᱠᱟᱫ ᱜᱮᱭᱟ ᱟᱫᱚ ᱦᱚᱭᱛᱳ ᱟᱹᱞᱤᱧ ᱦᱚᱸ ᱚᱱᱠᱟ ᱠᱚᱢ ᱥᱚᱢ ᱫᱟᱢ ᱠᱚ ᱦᱟᱸᱜ ᱵᱟᱹᱞᱤᱧ ᱟᱹᱜᱩ ᱠᱟᱜ ᱞᱤᱧ ᱡᱟᱦᱟᱸ ᱞᱮᱠᱟ ᱫᱟᱢ ᱛᱮᱞᱤᱧ ᱟᱹᱜᱩ ᱠᱟᱜᱼᱟ ᱤᱱᱠᱟᱹᱜᱮ ᱦᱟᱸᱜ ᱫᱟᱢ ᱞᱤᱧ ᱫᱟᱢᱮᱫᱼᱟ ᱰᱷᱮᱨ ᱰᱷᱮᱨ ᱯᱩᱭᱥᱟᱹ ᱵᱚᱫᱚᱞ ᱠᱚᱫᱚ ᱦᱟᱸᱜ ᱵᱟᱹᱞᱤᱧ ᱫᱚᱦᱚᱭᱟ ᱥᱮ ᱟᱹᱞᱤᱧ ᱦᱚᱸ ᱦᱟᱸᱜ ᱤᱱᱟᱹᱜ ᱢᱟ ᱟᱹᱞᱤᱧ ᱦᱚᱞᱤᱧ ᱫᱚᱦᱚᱭ ᱜᱮᱭᱟ ᱮᱱᱠᱷᱟᱱ ᱦᱳᱭ ᱠᱟᱹᱴᱤᱡ ᱫᱚ ᱦᱟᱸᱜ ᱫᱟᱢ ᱫᱚᱞᱤᱧ ᱫᱟᱢ ᱠᱟᱜ ᱜᱮᱭᱟ ᱦᱟᱸᱜ ᱟᱫᱚ ᱫᱟᱢ ᱠᱚᱫᱚ ᱯᱚᱥᱟ ᱯᱚᱥᱤᱜ ᱟᱞᱟᱝ ᱦᱟᱸᱜ ᱦᱳᱭ ᱰᱷᱮᱨ ᱵᱮᱱ ᱦᱟᱛᱟᱣ ᱫᱚ ᱦᱟᱸᱜ ᱴᱷᱤᱠ ᱜᱮᱭᱟ ᱫᱟᱢ ᱠᱚᱫᱚ ᱦᱟᱸᱜ ᱯᱚᱥᱟᱯᱚᱥᱤ ᱦᱩᱭᱩᱜᱼᱟ ᱴᱷᱤᱠ ᱜᱮᱭᱟ ᱛᱚᱵᱮ ᱟᱨᱞᱤᱧ ᱯᱷᱚᱱ ᱟᱵᱮᱱᱟ ᱦᱟᱸᱜ ᱚ